ᱡᱟᱦᱟᱸᱭ ᱥᱮᱨᱮᱧ ᱫᱩᱨᱟᱹᱝᱟ ᱩᱱᱤᱫᱚ ᱥᱟᱨᱦᱟᱣᱤᱧ ᱮᱢᱟᱭᱟ ᱟᱹᱰᱤ ᱱᱟᱯᱟᱭᱮ ᱥᱮᱨᱮᱧᱟ ᱟᱹᱰᱤ ᱱᱟᱯᱟᱭᱮ ᱨᱚᱲᱟ ᱮᱱᱠᱷᱟᱱ ᱫᱚ ᱩᱱᱤᱫᱚ ᱥᱟᱨᱦᱟᱣᱤᱧ ᱮᱢᱟᱭᱟ ᱟᱨᱦᱚᱸᱧ ᱢᱮᱛᱟᱭᱟ ᱡᱮ ᱟᱢᱫᱚ ᱱᱚᱣᱟ ᱥᱮᱨᱮᱧ ᱫᱚ ᱩᱱᱟᱹᱜ ᱱᱟᱯᱟᱭᱮᱢ ᱥᱮᱨᱮᱧᱮᱜᱼᱟ ᱡᱟᱦᱟᱸ ᱥᱮᱫ ᱠᱚᱠᱚ ᱤᱫᱤᱭᱮᱫ ᱢᱮᱭᱟ ᱡᱷᱟᱹᱞ ᱡᱷᱟᱹᱞ ᱠᱚ ᱯᱩᱭᱥᱟᱹ ᱠᱚ ᱨᱚᱡᱜᱟᱨᱮᱜᱼᱟ ᱱᱚᱣᱟ ᱥᱮᱨᱮᱧ ᱛᱮᱜᱮ ᱮᱱᱮᱡ ᱥᱮᱨᱮᱧ ᱛᱮᱜᱮ ᱟᱞᱮᱦᱚᱸ ᱪᱮᱫᱠᱟᱞᱮ ᱢᱮᱥᱮ ᱟᱞᱮᱦᱚᱸᱞᱮ ᱮᱱᱮᱡ ᱥᱮᱨᱮᱧᱟ ᱱᱚᱣᱟ ᱫᱚ